ᱦᱮᱸ ᱦᱮᱸ ᱢᱮᱱᱫᱟᱹᱧ ᱪᱮᱫ ᱛᱟᱢ ᱧᱩᱛᱩᱢ ᱚ ᱪᱮᱫᱠᱚᱢ ᱚᱥᱩᱵᱤᱫᱷᱟᱜ ᱠᱟᱱᱟ ᱚ ᱟᱪᱪᱷᱟ ᱛᱤᱱᱟᱹᱜ ᱫᱤᱱ ᱠᱷᱚᱱ ᱦᱩᱭᱩᱜ ᱠᱟᱱ ᱛᱟᱢᱟ ᱟᱨ ᱨᱟᱱ ᱠᱚᱢ ᱡᱚᱢ ᱟᱠᱟᱫᱟ ᱚ ᱪᱮᱫ ᱮᱭ ᱞᱟᱹᱭᱟᱢ ᱠᱟᱱᱟ ᱜᱮᱥ ᱠᱟᱱᱟᱢ ᱥᱮ ᱟᱢ ᱦᱚᱸ ᱪᱮᱫ ᱥᱮᱠᱟᱢ ᱵᱩᱡᱷᱟᱹᱣᱮᱫᱟ ᱜᱮᱥ ᱠᱟᱱᱟᱢ ᱚᱱᱠᱟᱢ ᱵᱩᱡᱷᱟᱹᱣᱮᱫᱟ ᱥᱮ ᱪᱮᱫ ᱞᱮᱠᱟ ᱚ ᱫᱟᱜ ᱴᱷᱤᱠᱼᱴᱷᱟᱠᱮᱢ ᱧᱩᱭ ᱜᱮᱭᱟ ᱚ ᱟᱨ ᱨᱟᱪᱟ ᱥᱮᱡ ᱴᱷᱤᱠᱼᱴᱷᱟᱠᱮᱢ ᱪᱟᱞᱟᱜ ᱜᱮᱭᱟ ᱚ ᱟᱪᱪᱷᱟ ᱤᱧ ᱛᱟᱞᱦᱮ ᱛᱷᱟᱲᱟ ᱨᱟᱱᱤᱧ ᱮᱢᱟᱢᱟ ᱦᱟᱸᱜ ᱟᱨ ᱚᱱᱟ ᱞᱟᱦᱟ ᱨᱮ ᱠᱤᱪᱷᱩ ᱡᱤᱱᱤᱥᱤᱧ ᱧᱮᱞ ᱞᱟᱦᱟ ᱞᱮᱛᱟᱢ ᱜᱮ ᱵᱞᱟᱰ ᱯᱨᱮᱥᱟᱨᱤᱧ ᱢᱟᱯ ᱞᱮᱛᱟᱢ ᱜᱮ ᱥᱩᱜᱟᱨ ᱠᱩᱧ ᱧᱮᱞ ᱞᱮᱛᱟᱢ ᱜᱮ ᱟᱨᱤᱧ ᱤ ᱥᱤ ᱡᱤ ᱞᱮᱢ ᱜᱤᱧ ᱛᱷᱚᱲᱟ ᱟᱨ ᱜᱤᱫᱽᱨᱟᱹ ᱛᱟᱞᱦᱮ ᱛᱤᱱᱟᱹᱜ ᱢᱮᱟᱜ ᱠᱚᱛᱟᱢᱟ ᱚ ᱟᱪᱪᱷᱟ ᱟᱨ ᱪᱮᱫᱠᱚ ᱢᱮᱛᱟᱜᱼᱟ ᱴᱷᱤᱠᱼᱴᱷᱟᱠ ᱪᱟᱭᱤᱢ ᱨᱮ ᱫᱟᱠᱟᱢ ᱡᱚᱢ ᱜᱮᱭᱟ ᱛᱚ ᱚ ᱟᱪᱪᱷᱟ ᱫᱟᱜ ᱯᱚᱨᱤᱢᱟᱱ ᱢᱚᱛᱚᱢ ᱧᱩᱭ ᱜᱮᱭᱟ ᱫᱟᱜ ᱚ ᱦᱩᱸ ᱚᱱᱟᱜᱮ ᱟᱫᱚ ᱯᱨᱮᱥᱟᱨ ᱠᱚᱢᱟ ᱡᱚᱛᱚ ᱜᱮ ᱴᱷᱤᱠ ᱜᱮ ᱛᱟᱢᱟ ᱟᱫᱚ ᱪᱮᱫ ᱨᱮ ᱚᱥᱩᱵᱤᱫᱷᱟ ᱦᱩᱭᱩᱜ ᱠᱟᱱᱟ ᱚᱱᱟᱜᱮᱛᱚ ᱟᱫᱚ ᱢᱤᱫ ᱫᱚᱣᱮᱢ ᱪᱷᱚᱵᱤ ᱞᱮᱱᱠᱷᱟᱡ ᱥᱚᱵ ᱛᱷᱮᱠᱮ ᱵᱷᱟᱜᱮ ᱦᱩᱭᱩᱜᱼᱟ ᱚᱱᱟᱜᱮ ᱟᱨ ᱤᱭᱟᱹ ᱥᱮᱛᱟᱜ ᱪᱮᱫ ᱮᱢ ᱡᱚᱢᱛᱮ ᱥᱮᱛᱟᱜ ᱚ ᱟᱪᱪᱷᱟ ᱤᱭᱟᱹ ᱛᱤᱠᱤᱱ ᱵᱮᱲᱟ ᱥᱮᱡ ᱟᱪᱪᱷᱟ ᱵᱤᱥᱤ ᱠᱟᱛᱮᱫ ᱫᱚ ᱟᱲᱟᱜ ᱩᱛᱩᱢ ᱡᱚᱢᱟ ᱟᱨ ᱤᱭᱟᱹ ᱧᱤᱫᱟᱹ ᱥᱮᱡ ᱪᱮᱫ ᱮᱢ ᱡᱚᱢᱟ ᱧᱤᱫᱟᱹ ᱥᱮᱡ ᱚᱱᱟ ᱯᱟᱸᱪᱴᱟ ᱥᱮᱡ ᱡᱟᱦᱟᱸᱱᱟᱜ ᱵᱟᱢ ᱡᱚᱢ ᱜᱮᱭᱟ ᱟᱫᱚ ᱛᱮᱞᱮ ᱵᱷᱟᱡᱟ ᱫᱚ ᱟᱞᱚᱢ ᱡᱚᱢᱟ ᱛᱮᱞᱮ ᱵᱷᱟᱡᱟ ᱡᱚᱢ ᱞᱮᱠᱷᱟᱱ ᱚᱱᱟᱠᱚ ᱠᱟᱹᱴᱤᱡ ᱚᱥᱩᱵᱤᱫᱷᱟ ᱫᱚ ᱦᱩᱭᱩᱜ ᱜᱮᱭᱟ ᱚᱱᱟᱠᱚ ᱚᱥᱩᱵᱤᱫᱷᱟ ᱦᱩᱭ ᱫᱟᱲᱮᱭᱟᱜᱼᱟ ᱟᱨ ᱥᱮ ᱚᱱᱟ ᱪᱟ ᱛᱚᱣᱟ ᱪᱟ ᱫᱚ ᱟᱞᱚᱢ ᱧᱩᱭᱟ ᱚᱱᱟ ᱨᱚ ᱪᱟ ᱧᱩᱢ ᱪᱮᱥᱴᱟᱭᱟ ᱪᱮᱫᱟᱜ ᱞᱟᱹᱭ ᱢᱮᱥᱮ ᱚᱱᱟ ᱠᱚᱛᱮ ᱦᱚᱸ ᱜᱮᱥ ᱦᱩᱭᱩᱜ ᱜᱮᱭᱟ ᱚᱱᱟᱛᱮᱜᱮ ᱯᱟᱥᱮᱡ ᱥᱚᱢᱚᱥᱥᱟ ᱦᱩᱭᱩᱜ ᱠᱟᱱ ᱛᱟᱢ ᱚ ᱚ ᱟᱪᱪᱷᱟ ᱚᱱᱟᱜᱮᱛᱚ ᱪᱮᱫ ᱠᱚ ᱥᱚᱢᱚᱥᱥᱟ ᱦᱩᱭᱩᱜ ᱠᱟᱱ ᱛᱟᱢᱟ ᱜᱮᱥ ᱜᱮᱢ ᱜᱮᱥᱚᱜ ᱠᱟᱱᱟ ᱮᱠᱫᱚᱢ ᱛᱚᱣᱟ ᱪᱟ ᱠᱚᱫᱚ ᱟᱞᱚᱜᱮᱢ ᱧᱩᱭᱟ ᱚᱱᱟᱜᱮ ᱟᱨ ᱤᱭᱟᱹ ᱢᱟᱭᱟᱢᱮᱢ ᱯᱚᱨᱤᱠᱠᱷᱟ ᱵᱟᱲᱟ ᱦᱚᱪᱚ ᱟᱠᱟᱫᱟ ᱚ ᱛᱟᱞᱦᱮ ᱢᱟᱭᱟᱝ ᱦᱚᱸ ᱯᱚᱨᱤᱠᱠᱷᱟ ᱦᱩᱭᱩᱜ ᱛᱟᱢᱟ ᱟᱫᱚ ᱛᱮᱦᱮᱧ ᱜᱟᱯᱟ ᱫᱚ ᱟᱹᱰᱤ ᱟᱸᱴ ᱥᱚᱢᱚᱥᱥᱟ ᱛᱚ ᱛᱮᱦᱮᱧ ᱜᱟᱯᱟ ᱫᱚ ᱟᱹᱰᱤ ᱟᱸᱴ ᱜᱮ ᱵᱷᱤᱲ ᱠᱟᱱᱟ ᱟᱫᱚ ᱛᱮᱦᱮᱧ ᱜᱟᱯᱟ ᱫᱚ ᱢᱟᱭᱟᱢ ᱯᱚᱨᱤᱠᱠᱷᱟ ᱥᱮ ᱡᱚᱛᱚ ᱠᱤᱪᱷᱩ ᱜᱮ ᱵᱷᱟᱜᱮ ᱧᱚᱜᱽᱛᱮ ᱧᱮᱞ ᱦᱚᱪᱚᱜ ᱞᱮᱠᱷᱟᱡ ᱚᱱᱟ ᱜᱮ ᱵᱷᱟᱜᱮ ᱦᱩᱭ ᱠᱚᱜᱼᱟ ᱦᱮᱸ ᱦᱮᱸ ᱟᱞᱮ ᱦᱚᱥᱯᱤᱴᱟᱞ ᱨᱮᱜᱮᱢ ᱠᱚᱨᱟᱣ ᱠᱮᱫ ᱜᱮ ᱱᱚᱸᱰᱮ ᱜᱮ ᱡᱷᱚᱛᱚ ᱠᱤᱪᱷᱩ ᱠᱚ ᱠᱚᱨᱟᱣᱟ ᱚ ᱟᱪᱪᱷᱟ ᱚᱱᱟᱜᱮ ᱟᱫᱚ ᱟᱞᱮᱭᱟᱜ ᱦᱟᱸᱥᱯᱤᱴᱟᱞ ᱨᱮᱫᱚ ᱤᱭᱟᱹ ᱥᱮᱛᱟᱜ ᱵᱮᱞᱟ ᱠᱷᱟᱞᱤ ᱯᱮᱴᱮᱢ ᱵᱤᱡᱩᱜᱼᱟ ᱤᱭᱟᱹ ᱥᱚᱢᱵᱟᱨ ᱦᱤᱞᱳᱜ ᱥᱮᱛᱟᱜ ᱨᱮ ᱢᱟᱭᱟᱢ ᱞᱮ ᱦᱟᱛᱟᱣ ᱛᱟᱢᱟ ᱛᱟᱦᱚᱞᱮ ᱡᱚᱛᱚ ᱠᱤᱪᱷᱩ ᱴᱮᱥᱴ ᱞᱮ ᱠᱚᱨᱟᱣ ᱛᱟᱢᱟ ᱦᱟᱜ ᱵᱟᱝ ᱵᱟᱝ ᱮᱠᱫᱚᱢ ᱯᱩᱨᱟᱹ ᱠᱷᱟᱹᱞᱤ ᱯᱮᱴᱮᱢ ᱦᱤᱡᱩᱜᱼᱟ ᱥᱮᱛᱟᱜ ᱨᱮᱜᱮ ᱦᱟᱸᱜ ᱩᱱᱤ ᱡᱟᱸᱦᱟᱭ ᱢᱟᱭᱟᱢᱮᱭ ᱦᱟᱛᱟᱣᱟ ᱩᱱᱤᱭ ᱦᱤᱡᱩᱜᱼᱟ ᱟᱴ ᱴᱟ ᱢᱚᱫᱽᱫᱷᱮ ᱡᱷᱤᱡᱟ ᱢᱟᱭᱟᱢᱮᱢ ᱮᱢ ᱦᱚᱴᱚ ᱠᱟᱜᱼᱟ ᱟᱫᱚ ᱪᱮᱫ ᱦᱚᱸ ᱟᱞᱚᱢ ᱡᱚᱢᱟ ᱟᱫᱚ ᱢᱟᱭᱟᱢ ᱮᱢ ᱠᱟᱛᱮᱢ ᱡᱚᱢᱟ ᱦᱟᱸᱜ ᱟᱹᱰᱤ ᱡᱷᱟᱹᱞ ᱜᱮᱛᱟᱢ ᱚᱲᱟᱜ ᱵᱟᱢ ᱦᱮᱡ ᱫᱟᱲᱮᱭᱟᱜ ᱛᱮ ᱥᱮᱛᱟᱜ ᱟᱴ ᱴᱟ ᱨᱮ ᱦᱩᱸ ᱱᱮᱛᱟᱨ ᱛᱚ ᱟᱭᱢᱟ ᱨᱚᱠᱚᱢ ᱥᱚᱢᱚᱥᱥᱟ ᱦᱩᱭᱩᱜ ᱠᱟᱱᱟ ᱟᱫᱚ ᱡᱚᱛᱚ ᱠᱤᱪᱷᱩ ᱜᱮᱢ ᱠᱚᱨᱟᱣ ᱞᱮᱠᱷᱟᱱ ᱫᱚ ᱟᱹᱰᱤ ᱢᱚᱸᱡᱽ ᱟᱫᱚ ᱜᱟᱹᱰᱭᱟᱹ ᱠᱚᱨᱮᱢ ᱰᱟᱹᱵᱨᱟᱹᱜ ᱛᱮ ᱜᱟᱹᱰᱭᱟᱹ ᱠᱚᱨᱮ ᱫᱚ ᱟᱭᱢᱟ ᱨᱚᱠᱚᱢ ᱡᱤᱵᱟᱱᱩ ᱠᱚ ᱛᱟᱦᱮᱸ ᱱᱟᱛᱚ ᱟᱫᱚ ᱚᱸᱰᱮ ᱦᱚᱸ ᱥᱚᱢᱚᱥᱥᱟ ᱦᱩᱭ ᱫᱟᱲᱮᱭᱟᱜᱼᱟ ᱠᱩᱲᱤ ᱜᱤᱫᱽᱨᱟᱹ ᱛᱚ ᱟᱨ ᱯᱤᱨᱤᱭᱚᱰ ᱨᱮᱭᱟᱜ ᱡᱟᱦᱟᱸᱱ ᱥᱚᱢᱚᱥᱥᱟ ᱦᱩᱭᱩᱜ ᱛᱟᱢᱟ ᱥᱮ ᱪᱮᱫ ᱚ ᱛᱟᱞᱦᱮ ᱡᱚᱛᱚ ᱠᱤᱪᱷᱩᱜᱮ ᱴᱷᱤᱠ ᱜᱮᱛᱟᱢᱟ ᱛᱟᱞᱦᱮ ᱪᱮᱫ ᱠᱚ ᱥᱚᱢᱚᱥᱥᱟ ᱦᱩᱭᱩᱜ ᱠᱟᱱᱟ ᱢᱚᱸᱡᱽ ᱛᱮ ᱧᱮᱞ ᱦᱩᱭᱩᱜᱼᱟ ᱦᱩᱸ ᱦᱩᱸ ᱦᱩᱸ ᱟᱫᱚ ᱟᱭᱢᱟ ᱫᱤᱱ ᱠᱷᱚᱱ ᱫᱚ ᱵᱟᱝ ᱦᱩᱭᱩᱜ ᱠᱟᱱ ᱛᱟᱢᱟ ᱛᱚ ᱟᱫᱚ ᱟᱥᱛᱮᱼᱟᱞᱛᱮᱢ ᱴᱷᱤᱠᱚᱜᱼᱟ ᱨᱟᱱ ᱠᱚ ᱱᱚᱜᱼᱚᱭ ᱛᱩᱧ ᱚᱞᱟᱢ ᱠᱟᱱᱟ ᱟᱫᱚ ᱦᱟᱸᱜ ᱮᱢ ᱴᱷᱤᱠᱚᱜᱼᱟ ᱦᱩᱸ ᱚᱱᱟ ᱜᱮ ᱛᱟᱞᱦᱮ ᱪᱤᱠᱟᱹᱛᱮ ᱦᱮᱡ ᱠᱟᱱᱛᱮ ᱚ ᱚᱱᱟᱜᱮ ᱛᱟᱞᱦᱮ ᱥᱚᱢᱵᱟᱨ ᱦᱤᱞᱳᱜ ᱥᱮᱛᱟᱜ ᱨᱮ ᱦᱟᱸᱜ ᱮᱢ ᱦᱮᱡ ᱮᱱ ᱜᱮ ᱟᱪᱪᱷᱟ ᱴᱷᱤᱠ ᱜᱮᱭᱟ ᱦᱟᱸᱜ ᱛᱟᱞᱦᱮ ᱦᱤᱡᱩᱜ ᱯᱮ ᱦᱟᱸᱜ ᱩᱫᱩᱜ ᱟᱯᱮᱭᱟᱧ ᱦᱟᱸᱜ ᱡᱚᱛᱚ ᱠᱤᱪᱷᱩ ᱟᱨ ᱤᱭᱟᱹ ᱫᱚᱦᱚ ᱞᱮᱜᱟᱭ ᱢᱮ ᱪᱷᱚᱵᱤ ᱠᱚ ᱞᱟᱡ ᱦᱚᱸ ᱢᱤᱫ ᱫᱷᱟᱣᱤᱧ ᱪᱷᱚᱵᱤᱭ ᱛᱟᱢᱟ ᱦᱮᱸ ᱦᱮᱸ ᱵᱟᱝ ᱠᱷᱚᱨᱪᱟᱜᱼᱟ ᱮᱢᱚᱱ ᱠᱤᱪᱷᱩ ᱫᱚ ᱥᱟᱥᱛᱷᱚ ᱥᱟᱛᱷᱤ ᱠᱟᱨᱰ ᱵᱟᱹᱱᱩᱜ ᱛᱟᱯᱮᱛᱮ ᱵᱟᱝ ᱨᱚᱠᱛᱚ ᱯᱚᱨᱤᱠᱠᱷᱟ ᱟᱨ ᱵᱚᱦᱚᱜ ᱠᱚᱢ ᱪᱷᱚᱵᱤ ᱦᱚᱪᱚ ᱞᱮᱛᱟᱢ ᱠᱷᱟᱱ ᱫᱮ ᱯᱨᱚᱛᱷᱚᱢ ᱨᱮᱫᱚ ᱯᱚᱭᱥᱟ ᱫᱚ ᱞᱟᱜᱟᱣ ᱫᱚ ᱞᱟᱜᱟᱣᱟᱢ ᱜᱮᱭᱟ ᱟᱹᱰᱤ ᱟᱭᱢᱟ ᱡᱟᱹᱥᱛᱤ ᱫᱚ ᱵᱟᱝ ᱞᱟᱜᱟᱜᱼᱟ ᱛᱷᱚᱲᱟ ᱧᱚᱜ ᱜᱮ ᱞᱟᱜᱟᱜᱼᱟ ᱟᱫᱚ ᱯᱚᱨᱮ ᱫᱚ ᱚᱱᱠᱟ ᱚᱥᱩᱵᱤᱫᱷᱟ ᱦᱩᱭᱞᱮᱱᱠᱷᱟᱱ ᱥᱟᱥᱛᱷᱚ ᱥᱟᱛᱷᱤ ᱠᱟᱨᱰ ᱛᱮᱦᱚᱸᱢ ᱵᱷᱚᱨᱛᱤ ᱫᱟᱲᱮᱭᱟᱜᱼᱟ ᱟᱞᱮᱭᱟᱜ ᱦᱚᱥᱯᱤᱴᱟᱞ ᱨᱮ ᱚᱱᱠᱟ ᱛᱮᱦᱚᱸ ᱵᱚᱞᱮ ᱞᱮ ᱦᱟᱛᱟᱣ ᱠᱚᱜᱮᱭᱟ ᱦᱮᱸ ᱦᱮᱸ ᱜᱟᱹᱰᱤ ᱠᱚᱦᱚᱸ ᱦᱤᱡᱩᱜᱼᱟ ᱦᱟᱸᱜ ᱦᱩᱸ ᱚᱱᱟᱜᱮ ᱟᱨ ᱤᱭᱟᱹ ᱪᱮᱫ ᱠᱚ ᱢᱮᱛᱟᱜᱼᱟ ᱥᱚᱯᱛᱟᱦᱚ ᱨᱮ ᱵᱚᱦᱚᱜ ᱛᱤᱱᱟᱜ ᱫᱤᱱᱮᱢ ᱥᱮᱢᱯᱩ ᱮᱫᱛᱮ ᱵᱚᱦᱚᱜ ᱥᱚᱯᱛᱟᱦᱚ ᱨᱮ ᱛᱤᱱᱟᱹᱜ ᱫᱤᱱᱮᱢ ᱥᱮᱢᱯᱩᱭᱮᱫ ᱠᱟᱱᱛᱮ

ᱚ ᱚᱱᱟᱜᱮ ᱱᱤᱡᱮ ᱦᱚᱸ ᱵᱚᱦᱚᱜ ᱟᱨᱠᱤ ᱵᱟᱢ ᱥᱟᱯᱷᱟ ᱞᱮᱠᱷᱟᱱ ᱫᱚ ᱵᱚᱞᱮ ᱦᱟᱢᱟᱞᱛᱮ ᱦᱟᱹᱥᱩ ᱦᱚᱸ ᱦᱟᱹᱥᱩ ᱜᱮᱭᱟ ᱛᱚ ᱥᱮ ᱩᱞᱴᱟᱹᱼᱯᱟᱞᱴᱟᱢ ᱡᱚᱢ ᱞᱮᱠᱷᱟᱱ ᱦᱟᱹᱥᱩ ᱜᱮᱭᱟ ᱞᱟᱡ ᱠᱚᱦᱚᱸ ᱞᱟᱦᱟ ᱥᱮᱡ ᱠᱷᱚᱱ ᱦᱚᱸ ᱠᱷᱮᱭᱟᱞᱮᱢ ᱫᱚᱦᱚᱭᱟ